ᱤᱧ ᱫᱚ ᱡᱚᱢ ᱧᱩᱨᱮ ᱚᱱᱠᱟ ᱫᱚ ᱚᱯᱷᱥᱮᱱ ᱫᱚ ᱵᱟᱹᱱᱩᱜ ᱛᱤᱧᱟ ᱤᱧ ᱫᱚ ᱡᱚᱛᱚ ᱜᱤᱧ ᱠᱩᱥᱤᱭᱟᱜᱼᱟ ᱛᱚᱵᱮ ᱯᱚᱨᱚᱵᱽ ᱯᱤᱪᱷᱩ ᱡᱟᱸᱦᱟ ᱠᱚ ᱡᱚᱢ ᱧᱩ ᱚᱲᱟᱜᱨᱮ ᱤᱥᱤᱱ ᱦᱩᱭᱩᱜ ᱜᱮᱭᱟ ᱤᱧ ᱫᱚ ᱚᱱᱟ ᱠᱚ ᱢᱚᱫᱽᱫᱷᱮ ᱨᱮᱫᱚ ᱯᱤᱴᱷᱟᱹ ᱠᱚᱥᱮᱡ ᱤᱧ ᱠᱩᱥᱤᱭᱟᱜ ᱜᱮᱭᱟ ᱠᱟᱨᱚᱱ ᱚᱱᱟ ᱠᱚᱫᱚ ᱡᱚᱛᱚ ᱥᱚᱢᱚᱭ ᱫᱚ ᱵᱟᱝ ᱵᱮᱱᱟᱜ ᱜᱮᱭᱟ ᱯᱚᱨᱚᱵᱽ ᱯᱤᱪᱷᱩ ᱜᱮ ᱚᱱᱟ ᱠᱚᱫᱚ ᱵᱮᱱᱟᱜᱼᱟ ᱯᱚᱨᱚᱵᱽ ᱨᱮᱢᱟ ᱡᱤᱞ ᱦᱟᱹᱠᱩ ᱢᱟ ᱛᱟᱸᱦᱮᱱ ᱜᱮ ᱡᱮᱦᱮᱛᱩ ᱨᱮᱭᱟᱲ ᱫᱤᱱ ᱟᱞᱮ ᱡᱮᱦᱮᱛᱩ ᱥᱚᱨᱦᱟᱭ ᱯᱚᱨᱚᱵᱽ ᱫᱚ ᱨᱮᱭᱟᱲ ᱫᱤᱱ ᱨᱮᱜᱮ ᱯᱟᱲᱟᱜᱼᱟ ᱨᱮᱭᱟᱲ ᱫᱤᱱᱨᱮ ᱦᱚᱞᱚᱝ ᱯᱤᱴᱷᱟᱹ ᱨᱮᱭᱟᱜ ᱟᱭᱢᱟ ᱨᱚᱠᱚᱢ ᱨᱮᱥᱤᱯᱤ ᱦᱩᱭᱩᱜ ᱜᱮᱭᱟ ᱰᱩᱢᱵᱩᱜ ᱠᱚ ᱯᱟᱛᱲᱟ ᱯᱤᱴᱷᱟᱹ ᱠᱚ ᱡᱤᱞ ᱯᱤᱴᱷᱟᱹ ᱠᱚ ᱚᱱᱠᱟ ᱥᱩᱱᱩᱢ ᱯᱤᱴᱷᱟᱹ ᱠᱚ ᱡᱚᱛᱚ ᱯᱤᱴᱷᱟᱹ ᱨᱮᱜᱮ ᱢᱚᱸᱡ ᱟᱹᱭᱠᱟᱹᱜ ᱜᱮᱭᱟ ᱤᱧ ᱫᱚ ᱚᱱᱟ ᱠᱚ ᱯᱤᱴᱷᱟᱹᱜᱮ ᱤᱧ ᱰᱷᱮᱨ ᱤᱧ ᱠᱩᱥᱤᱭᱟᱜᱼᱟ ᱡᱚᱢ ᱧᱩ ᱢᱚᱫᱽᱫᱷᱮ ᱨᱮᱫᱚ